ᱤᱧᱟᱹᱜ ᱢᱤᱫ ᱮᱱᱮᱢ ᱫᱚ ᱢᱤᱫᱴᱮᱱ ᱛᱤ ᱯᱟᱢ ᱱᱤᱭᱮ ᱛᱮ ᱥᱤᱛᱩᱝ ᱠᱷᱚᱱ ᱦᱮᱡ ᱠᱟᱛᱮᱫ ᱤᱧ ᱨᱮᱭᱟᱲᱚᱜᱼᱟ ᱢᱮᱱᱠᱷᱟᱱ ᱚᱱᱮ ᱛᱤ ᱯᱟᱢᱯ ᱨᱮᱭᱟᱜ ᱫᱟᱜ ᱟᱹᱰᱤ ᱞᱟᱛᱟᱨ ᱠᱷᱚᱱ ᱦᱤᱡᱩᱜᱼᱟ ᱚᱱᱟ ᱫᱟᱜ ᱛᱮ ᱨᱮᱭᱟᱲ ᱞᱮᱱᱠᱷᱟᱱ ᱦᱚᱲᱢᱚ ᱟᱹᱰᱤ ᱱᱟᱯᱟᱭ ᱯᱷᱟᱨᱪᱟᱼᱯᱷᱟᱹᱨᱪᱤ ᱟᱹᱭᱠᱟᱹᱜᱼᱟ ᱟᱨ ᱵᱟᱸᱫᱷ ᱯᱩᱠᱷᱨᱤ ᱨᱮᱱᱟᱜ ᱫᱟᱜ ᱥᱤᱛᱩᱝ ᱛᱮ ᱞᱚᱞᱚ ᱠᱚᱜᱼᱟ ᱢᱮᱱᱠᱷᱟᱱ ᱚᱱᱟ ᱫᱚ ᱤᱧᱟᱹᱜ ᱦᱚᱲᱢᱚ ᱥᱮ ᱟᱢᱟᱜ ᱦᱚᱲᱢᱚ ᱟᱹᱰᱤᱭᱮ ᱵᱟᱹᱲᱤᱡᱟ ᱥᱤᱛᱩᱝ ᱨᱮ ᱪᱮᱫᱟᱜ ᱦᱮᱡ ᱠᱟᱛᱮᱫ ᱨᱮᱭᱟᱲᱚᱜ ᱞᱚᱞᱚ ᱫᱟᱜ ᱛᱮ ᱨᱮᱭᱟᱲ ᱞᱮᱱᱠᱷᱟᱱ ᱨᱳᱜᱽ ᱟᱡᱟᱨ ᱦᱚᱸ ᱧᱟᱢ ᱫᱟᱲᱮᱭᱟᱜᱼᱟ ᱟᱨ ᱱᱚᱜᱼᱚᱭ ᱡᱮ ᱛᱤ ᱯᱟᱢ ᱛᱮ ᱞᱟᱛᱟᱨ ᱠᱷᱚᱱ ᱫᱟᱜ ᱡᱟᱦᱟᱸ ᱨᱟᱠᱟᱵ ᱦᱩᱭᱩᱜᱼᱟ ᱚᱱᱟᱫᱚ ᱟᱹᱰᱤ ᱯᱷᱟᱨᱪᱟᱼᱯᱷᱟᱹᱨᱪᱤ ᱫᱟᱜ ᱟᱯᱱᱟᱨᱟᱜ ᱦᱚᱲᱢᱚ ᱨᱮ ᱟᱹᱰᱤ ᱱᱟᱯᱟᱭ ᱵᱩᱡᱷᱟᱹᱜᱼᱟ ᱥᱮ ᱧᱩ ᱡᱚᱢ ᱦᱚᱸ ᱟᱹᱰᱤ ᱱᱟᱯᱟᱭᱟ ᱚᱱᱟᱜᱮ ᱱᱟᱯᱟᱭ ᱫᱟᱜ ᱥᱩᱡ ᱫᱟᱜ ᱞᱮᱠᱟ ᱥᱮ ᱰᱟᱹᱰᱤ ᱫᱟᱜ ᱞᱮᱠᱟ ᱟᱹᱰᱤ ᱨᱮᱭᱟᱲᱜᱮ ᱵᱩᱡᱩᱜᱼᱟ ᱱᱤᱭᱟᱹᱜᱮ ᱤᱧᱟᱹᱜ ᱢᱮᱱ ᱛᱮᱱᱟᱜ ᱥᱮ ᱛᱮᱞᱟ ᱨᱮᱱᱟᱜ ᱠᱟᱛᱷᱟ ᱫᱚ